ᱯᱟᱹᱦᱤᱞ ᱫᱚ ᱛᱤᱨᱞᱟᱹ ᱦᱚᱯᱚᱱ ᱚᱲᱟᱜ ᱠᱷᱚᱱ ᱵᱟᱝ ᱠᱚ ᱚᱰᱳᱠ ᱦᱚᱪᱚᱣᱟᱠᱚ ᱠᱟᱱ ᱛᱟᱦᱮᱸᱠᱟᱱᱟ ᱪᱮᱫᱟᱜ ᱥᱮ ᱚᱲᱟᱜ ᱠᱷᱚᱱ ᱡᱩᱫᱤ ᱛᱤᱨᱞᱟᱹ ᱦᱚᱯᱚᱱ ᱵᱟᱦᱨᱮ ᱠᱟᱹᱢᱤ ᱪᱟᱞᱟᱜᱼᱟᱭ ᱡᱚᱠᱷᱚᱱ ᱚᱲᱟᱜ ᱨᱮᱭᱟᱜ ᱢᱟᱹᱱ ᱥᱚᱱᱢᱟᱱ ᱪᱟᱵᱟᱜᱼᱟ ᱟᱨ ᱛᱤᱨᱞᱟᱹ ᱦᱚᱯᱚᱱ ᱫᱚ ᱧᱩᱛᱼᱧᱤᱫᱟᱹ ᱦᱚᱸ ᱵᱟᱹᱲᱤᱡ ᱱᱚᱡᱚᱨ ᱛᱮᱠᱚ ᱧᱮᱞ ᱠᱚᱣᱟ ᱥᱮ ᱚᱱᱟᱛᱮ ᱵᱟᱝ ᱠᱚ ᱚᱰᱳᱠ ᱚᱪᱚᱣᱟᱠᱚ ᱠᱟᱱ ᱛᱟᱦᱮᱱ ᱟᱨ ᱱᱤᱛᱳᱜ ᱥᱮ ᱱᱟᱦᱟᱜ ᱠᱟᱨ ᱡᱩᱜᱽ ᱨᱮᱫᱚ ᱛᱤᱨᱞᱟᱹ ᱦᱚᱯᱚᱱ ᱫᱚ ᱠᱟᱹᱢᱤ ᱦᱚᱸᱠᱚ ᱪᱟᱞᱟᱜ ᱠᱟᱱᱟ ᱚᱞ ᱯᱟᱲᱦᱟᱣᱚᱜ ᱠᱟᱱᱟ ᱠᱚ ᱰᱷᱮᱨᱼᱰᱷᱮᱨ ᱠᱚ ᱚᱞ ᱯᱟᱲᱦᱟᱜ ᱠᱟᱱᱟ ᱚᱞ ᱯᱟᱲᱦᱟᱣᱛᱮ ᱢᱟᱨᱟᱝᱼᱢᱟᱨᱟᱝ ᱦᱚᱲ ᱠᱚ ᱧᱩᱛᱩᱢᱟᱱ ᱦᱚᱲ ᱠᱚ ᱵᱮᱱᱟᱣᱚᱜ ᱠᱟᱱᱟ ᱚᱱᱟᱛᱮ ᱵᱚᱨ ᱵᱚᱛᱚᱨ ᱵᱟᱹᱱᱩᱜ ᱛᱟᱠᱚᱣᱟ ᱟᱨ ᱯᱟᱹᱦᱤᱞ ᱫᱚ ᱚᱞ ᱯᱟᱲᱦᱟᱣ ᱦᱚᱸ ᱵᱟᱝ ᱛᱟᱦᱮᱸᱠᱟᱱᱟ ᱥᱮ ᱚᱱᱟᱛᱮ ᱛᱤᱨᱞᱟᱹ ᱦᱚᱯᱚᱱ ᱠᱚᱣᱟᱜ ᱤᱱᱟᱹᱜ ᱵᱩᱫᱽᱫᱷᱤ ᱦᱚᱸ ᱵᱟᱭ ᱛᱟᱦᱮᱸ ᱞᱮᱱᱟ ᱟᱨ ᱱᱟᱦᱟᱜ ᱠᱟᱨ ᱡᱩᱜᱽ ᱨᱮᱱ ᱛᱤᱨᱞᱟᱹ ᱦᱚᱯᱚᱱ ᱫᱚ ᱟᱹᱰᱤ ᱠᱚ ᱥᱚᱢᱟᱡᱫᱟᱨ ᱜᱮᱭᱟ ᱪᱮ ᱟᱹᱰᱤ ᱠᱚ ᱵᱩᱡᱷᱟᱹᱣᱟ ᱢᱟᱱᱮ ᱡᱚᱛᱚ ᱠᱟᱛᱷᱟ ᱠᱚ ᱴᱷᱤᱠᱟᱹ ᱧᱟᱢᱟ ᱠᱤ ᱚᱠᱟ ᱫᱚ ᱵᱮᱥᱟ ᱚᱠᱟ ᱫᱚ ᱵᱟᱹᱲᱤᱡᱼᱟ ᱩᱱᱱᱚᱛᱚ ᱫᱚ ᱚᱞ ᱯᱟᱲᱦᱟᱜ ᱠᱟᱱᱟ ᱠᱚ ᱥᱮ ᱚᱱᱟ ᱦᱚᱛᱮᱛᱮ ᱡᱚᱛᱚ ᱠᱚ ᱴᱷᱤᱠᱟᱹᱭᱮᱫᱟ ᱱᱟᱯᱟᱭᱼᱱᱟᱯᱟᱭ ᱚᱯᱷᱤᱥᱟᱨ ᱠᱚᱠᱚ ᱛᱮᱭᱟᱨᱚᱜ ᱠᱟᱱᱟ ᱟᱨ ᱛᱤᱨᱞᱟᱹ ᱦᱚᱯᱚᱱ ᱫᱚ ᱵᱟᱵᱟ ᱦᱚᱲ ᱠᱷᱚᱱᱟᱜ ᱫᱚᱨᱢᱟ ᱫᱚ ᱠᱚᱢ ᱜᱮᱭᱟ ᱞᱮᱠᱤᱱ ᱵᱟᱵᱟ ᱦᱚᱲ ᱟᱨ ᱛᱤᱨᱞᱟᱹ ᱦᱚᱯᱚᱱ ᱠᱚᱫᱚ ᱥᱚᱢᱟᱱ ᱵᱟᱨᱟᱼᱵᱟᱨᱤ ᱜᱮᱠᱚ ᱯᱟᱲᱦᱟᱜ ᱠᱟᱱᱟ ᱞᱮᱠᱤᱱ ᱫᱚᱨᱢᱟ ᱫᱚ ᱛᱟᱠᱚ ᱠᱚ ᱠᱚᱢᱚᱜ ᱠᱟᱱ ᱜᱮᱭᱟ ᱚᱱᱠᱟ ᱜᱮ ᱛᱤᱨᱞᱟᱹ ᱦᱚᱯᱚᱱ ᱠᱚ ᱱᱟᱦᱟᱜ ᱠᱟᱨ ᱡᱩᱜᱽ ᱨᱮᱫᱚ ᱚᱱᱟ ᱠᱚ ᱵᱟᱝ ᱠᱚ ᱦᱮᱡ ᱛᱮ ᱩᱭᱦᱟᱹᱨ ᱞᱮᱠᱷᱟᱱ ᱠᱚ ᱵᱟᱝ ᱜᱟᱱᱚᱜ ᱠᱟᱱᱟ ᱥᱮ ᱱᱤᱛᱳᱜ ᱫᱚ ᱵᱟᱵᱟ ᱦᱚᱲ ᱛᱤᱨᱞᱟᱹ ᱦᱚᱯᱚᱱ ᱫᱚ ᱥᱚᱢᱟᱱ ᱥᱚᱢᱟᱱ ᱡᱮᱛᱮᱭᱟᱜ ᱠᱚ ᱪᱤᱠᱟᱹ ᱫᱟᱲᱮᱭᱟᱜᱼᱟ ᱠᱟᱹᱢᱤ ᱫᱟᱲᱮᱭᱟᱜ ᱟᱠᱚ ᱥᱚᱢᱟᱱᱼᱥᱚᱢᱟᱱ ᱡᱮᱛᱮᱭᱟᱜ ᱩᱭᱦᱟᱹᱨ ᱠᱚ